ᱦᱮᱞᱳ ᱱᱚᱣᱟ ᱯᱤᱭᱳ ᱚᱯᱷᱤᱥ ᱠᱟᱱᱟ ᱤᱧᱤᱧ ᱢᱮᱱᱮᱫᱟ ᱨᱤᱛᱩᱰᱤ ᱠᱷᱚᱱ ᱛᱚ ᱤᱧ ᱟᱵᱮᱫᱚᱱᱤᱧ ᱮᱢ ᱞᱮᱫᱟ ᱚᱱᱟ ᱟᱵᱮᱫᱚᱱ ᱠᱚ ᱦᱩᱭ ᱠᱟᱱ ᱛᱤᱧᱟᱹ ᱥᱮ ᱵᱟᱝ ᱢᱟᱱᱮ ᱤᱧᱟᱹᱜ ᱮᱹᱠ ᱱᱟᱢᱵᱟᱨ ᱠᱟᱱᱟ ᱚᱱᱟ ᱧᱮᱞ ᱠᱟᱛᱤᱧ ᱯᱮ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱵᱟᱝ ᱦᱩᱭᱩᱜ ᱠᱟᱱᱟ ᱠᱷᱟᱡ ᱟᱨᱚ ᱟᱵᱮᱫᱚᱱᱤᱧ ᱮᱢᱟ